ᱥᱤᱱᱮᱢᱟ ᱥᱮ ᱥᱮᱨᱮᱧ ᱤᱫᱤ ᱠᱟᱛᱮ ᱡᱟᱦᱟᱸ ᱨᱟᱹᱥᱠᱟᱹ ᱚᱱᱟ ᱢᱤᱫ ᱵᱟᱨᱭᱟᱧ ᱢᱮᱱᱟᱜᱼᱟ ᱯᱷᱤᱞᱤᱢ ᱫᱚ ᱵᱷᱟᱹᱜᱤ ᱜᱮᱭᱟ ᱥᱮ ᱧᱮᱞ ᱛᱮᱦᱚᱸ ᱵᱷᱟᱹᱜᱤ ᱵᱩᱡᱷᱟᱹᱜᱼᱟ ᱥᱮ ᱟᱭᱢᱟ ᱠᱤᱪᱷᱩ ᱯᱷᱤᱞᱤᱢ ᱛᱟᱞᱟ ᱠᱷᱚᱱᱟᱝ ᱪᱮᱫ ᱨᱮᱱᱟᱜ ᱢᱮᱱᱟᱜᱼᱟ ᱡᱮᱢᱚᱱ ᱥᱮᱨᱮᱧ ᱛᱟᱞᱟ ᱠᱷᱚᱱᱟᱝ ᱥᱮ ᱯᱷᱤᱞᱤᱢ ᱛᱟᱞᱟ ᱠᱷᱚᱱᱟᱝ ᱡᱟᱦᱟᱸ ᱨᱟᱹᱥᱠᱟᱹ ᱥᱮ ᱨᱟᱹᱥᱠᱟᱹ ᱡᱟᱦᱟᱸ ᱟᱴᱠᱟᱨᱚᱜᱼᱟ ᱚᱱᱟ ᱠᱚᱫᱚ ᱯᱷᱤᱞᱤᱢ ᱨᱮᱫᱚ ᱮᱢᱚᱱ ᱜᱮ ᱚᱞ ᱛᱟᱦᱮᱸᱱᱟ ᱡᱮ ᱯᱷᱤᱞᱤᱢ ᱧᱮᱞ ᱛᱮ ᱱᱟᱦᱟᱜ ᱚᱠᱟ ᱞᱮᱠᱟ ᱦᱮᱱᱟᱜᱼᱟ ᱥᱮ ᱥᱮᱫᱟᱭ ᱚᱠᱟ ᱞᱮᱠᱟ ᱛᱟᱦᱮᱸ ᱠᱟᱱᱟ ᱚᱱᱟ ᱠᱚ ᱯᱷᱤᱞᱤᱢ ᱨᱮᱠᱚ ᱩᱫᱩᱜ ᱥᱚᱫᱚᱨᱟ ᱧᱮᱞ ᱠᱟᱛᱮ ᱵᱷᱟᱹᱜᱤ ᱵᱩᱡᱷᱟᱹᱜᱼᱟ ᱟᱹᱰᱤ ᱨᱟᱹᱥᱠᱟᱹ ᱟᱴᱠᱟᱨᱚᱜᱼᱟ ᱥᱮ ᱢᱤᱫ ᱵᱟᱨᱭᱟ ᱠᱟᱛᱷᱟ ᱠᱚᱦᱚᱸ ᱪᱮᱫᱚᱜᱼᱟ ᱯᱷᱤᱞᱤᱢ ᱛᱟᱞᱟ ᱠᱷᱚᱱᱟᱜ ᱠᱟᱛᱷᱟ ᱠᱚ ᱪᱮᱫᱚᱜᱼᱟ ᱨᱟᱹᱥᱠᱟᱹ ᱨᱟᱹᱥᱠᱟᱹ ᱠᱚ ᱵᱩᱡᱷᱟᱹᱜᱼᱟ ᱢᱟᱱᱮ ᱟᱭᱢᱟ ᱞᱮᱠᱟᱱ ᱯᱷᱤᱞᱤᱢ ᱛᱟᱞᱟ ᱠᱷᱚᱱᱟᱜ ᱪᱮᱫ ᱨᱮᱱᱟᱜ ᱦᱚᱸ ᱢᱮᱱᱟᱜᱼᱟ ᱨᱟᱹᱥᱠᱟᱹ ᱧᱟᱢᱚᱜᱼᱟ ᱱᱚᱜᱼᱱᱟ ᱱᱚᱜᱼᱱᱟᱠᱚ ᱟᱹᱰᱤ ᱜᱟᱱ ᱟᱨ ᱥᱮᱨᱮᱧ ᱤᱫᱤ ᱠᱟᱛᱮ ᱫᱚ ᱥᱮᱨᱮᱧ ᱫᱚ ᱟᱹᱰᱤ ᱵᱷᱟᱹᱜᱤ ᱥᱮᱨᱮᱮᱧ ᱦᱚᱸ ᱟᱹᱰᱤ ᱡᱟᱠ ᱡᱚᱢᱚᱠ ᱮᱠᱵᱟᱨᱮ ᱦᱚᱲᱢᱚᱠᱚ ᱦᱤᱞᱟᱹᱣ ᱩᱛᱟᱹᱨᱚᱜ ᱞᱮᱠᱟ ᱵᱩᱡᱷᱟᱹᱜᱼᱟ ᱮᱢᱚᱱ ᱢᱚᱡᱽ ᱢᱚᱡᱽ ᱥᱮᱨᱮᱧ ᱡᱟᱦᱟᱸ ᱟᱸᱡᱚᱢᱚᱜᱼᱟ ᱮᱠᱫᱚᱢ ᱦᱚᱲᱢᱚ ᱮᱠᱫᱚᱢ ᱟᱡᱽ ᱛᱮᱜᱮ ᱮᱱᱮᱡᱚᱜ ᱞᱮᱠᱟ ᱵᱩᱡᱷᱟᱹᱜᱼᱟ ᱮᱢᱚᱱ ᱮᱢᱚᱱ ᱜᱷᱟᱹᱲᱤᱡ ᱮᱢᱚᱱ ᱮᱢᱚᱱ ᱥᱮᱨᱤᱧᱮᱨᱮ ᱯᱷᱤᱞᱤᱢ ᱤᱫᱤ ᱠᱟᱛᱮ ᱫᱩᱧ ᱢᱮᱱᱟ ᱯᱷᱤᱞᱤᱢ ᱫᱚ ᱰᱮᱨᱮᱠ ᱴᱟᱨ ᱞᱮᱠᱟᱛᱮ ᱡᱟᱦᱟᱸᱭ ᱢᱮᱱᱟᱭ ᱥᱮ ᱡᱟᱦᱟᱸᱭ ᱠᱚᱨᱟᱣ ᱟᱠᱟᱫ ᱟᱭ ᱚᱱᱟ ᱵᱳᱹᱭ ᱨᱮᱭᱟᱜ ᱧᱩᱛᱩᱢ ᱫᱚ ᱠᱟᱞᱚᱣᱟᱱ ᱵᱤᱨ ᱰᱮᱨᱮᱠᱴᱚᱨ ᱞᱮᱠᱟ ᱛᱮᱫᱚ ᱠᱟᱱᱟᱭ ᱥᱩᱨᱮᱱ ᱫᱚᱨᱚᱱᱟᱛᱷ ᱴᱩᱰᱩ ᱟᱨ ᱥᱮᱨᱮᱧ ᱠᱚ ᱤᱫᱤ ᱠᱟᱛᱮ ᱫᱚ ᱨᱩᱛᱷᱤᱱ ᱠᱤᱥᱠᱩ